ᱠᱟᱨᱚᱱ ᱫᱚ ᱦᱩᱭᱩᱜ ᱠᱟᱱᱟ ᱞᱟᱦᱟ ᱛᱮᱫᱚ ᱦᱳᱭᱛᱳ ᱦᱚᱸᱜᱼᱚᱭ ᱮᱢᱵᱩᱞᱮᱱᱥ ᱜᱟᱹᱰᱤ ᱠᱚᱦᱚᱸ ᱠᱚᱢᱜᱮ ᱛᱟᱦᱮᱸᱠᱟᱱᱟ ᱰᱟᱠᱴᱟᱨ ᱠᱚᱦᱚᱸ ᱠᱚᱢᱟᱣ ᱜᱮ ᱛᱮᱦᱮᱸᱠᱟᱱᱟ ᱢᱤᱫᱴᱮᱡ ᱵᱟᱨᱭᱟ ᱠᱚ ᱛᱮᱦᱮᱸᱠᱟᱱᱟ ᱟᱨ ᱥᱚᱨᱠᱟᱨᱤ ᱛᱮᱦᱮᱸᱠᱟᱱᱟ ᱞᱟᱦᱟ ᱠᱷᱚᱡ ᱜᱮ ᱠᱤᱱᱛᱩ ᱚᱱᱠᱟ ᱥᱩᱡᱳᱜᱽ ᱥᱩᱵᱤᱫᱟ ᱫᱚ ᱤᱱᱟᱹᱜ ᱵᱟᱝ ᱛᱮᱦᱮᱸᱠᱟᱱᱟ ᱛᱚ ᱱᱤᱛᱳᱜ ᱫᱚ ᱦᱩᱭᱩᱜ ᱠᱟᱱᱟ ᱵᱷᱟᱞᱤ ᱥᱩᱡᱳᱜᱽ ᱥᱩᱵᱤᱫᱟ ᱢᱮᱱᱟᱜᱼᱟ ᱡᱮᱢᱚᱱ ᱱᱚᱛᱮ ᱮᱢᱵᱩᱞᱮᱱᱥ ᱜᱟᱹᱰᱤ ᱠᱚᱦᱚᱸ ᱡᱟᱹᱥᱛᱤᱣ ᱠᱟᱫᱟ ᱠᱚ ᱡᱚᱠᱷᱚᱱ ᱡᱚᱠᱷᱚᱱ ᱜᱮᱢ ᱯᱷᱳᱱᱟ ᱛᱚᱠᱷᱚᱱ ᱜᱮᱠᱚ ᱟᱹᱜᱩᱭᱟ ᱤᱱᱟᱹ ᱢᱤᱫᱴᱤᱡ ᱥᱩᱵᱤᱫᱟ ᱟᱨ ᱟᱨ ᱦᱩᱭᱩᱜ ᱠᱟᱱᱟ ᱡᱮ ᱱᱤᱛᱳᱜ ᱦᱚᱸᱥᱯᱤᱴᱟᱞ ᱦᱚᱸᱠᱚ ᱞᱟᱹᱴᱩᱣ ᱠᱟᱫᱟ ᱞᱟᱦᱟ ᱠᱷᱚᱡ ᱫᱚ ᱟᱨ ᱟᱛᱩ ᱛᱮᱦᱚᱸ ᱰᱟᱠᱴᱟᱨ ᱠᱚ ᱦᱟᱡᱩᱜ ᱠᱟᱱᱟ ᱪᱮᱠᱟᱯ ᱞᱟᱹᱜᱤᱫ ᱥᱮ ᱡᱟᱦᱟᱸᱱ ᱨᱟᱱ ᱮᱢᱚᱜ ᱞᱟᱹᱜᱤᱫ ᱦᱚᱸᱥᱯᱤᱴᱟᱞ ᱠᱷᱚᱡ ᱱᱤᱛᱳᱜ ᱫᱚ ᱟᱹᱰᱤ ᱟᱹᱰᱤ ᱜᱟᱱ ᱜᱮᱠᱚ ᱰᱮᱯᱞᱚᱯ ᱟᱠᱟᱫᱟ ᱢᱟᱱᱮ ᱟᱢᱜᱷᱟᱴᱚᱞ ᱨᱮᱭᱟᱜ ᱦᱚᱸᱥᱯᱤᱴᱟᱞ ᱫᱚ ᱟᱨ ᱦᱩᱭᱩᱜ ᱠᱟᱱᱟ ᱡᱮ ᱢᱮᱱᱛᱮ ᱱᱤᱭᱟᱹ ᱠᱚ ᱮᱞᱟᱠᱟ ᱨᱮ ᱟᱞᱮᱫᱚ ᱵᱤᱥᱤᱨ ᱵᱷᱟᱜᱽ ᱫᱚ ᱱᱤᱭᱟᱹ ᱥᱩᱨ ᱨᱮ ᱦᱚᱸᱥᱯᱤᱴᱟᱞ ᱨᱮᱜᱮ ᱪᱟᱞᱟᱣ ᱵᱟᱲᱟᱜᱼᱟᱞᱮ ᱱᱤᱛᱳᱜ ᱵᱷᱟᱞᱮ ᱰᱮᱯᱞᱚᱯ ᱟᱠᱟᱱᱟ ᱚᱱᱟ ᱠᱟᱨᱚᱱᱟᱜ ᱛᱮ ᱱᱮᱰᱮ ᱜᱚ ᱟᱞᱮᱭᱟᱜ ᱠᱟᱹᱢᱤ ᱯᱟᱨᱚᱢ ᱵᱟᱲᱟᱜᱼᱟ ᱤᱱᱟᱹ ᱨᱩᱣᱟᱹ ᱦᱟᱥᱩ ᱞᱮᱱ ᱠᱷᱟᱡ ᱥᱮ ᱡᱟᱦᱟᱸᱱᱟᱜ ᱦᱳᱭᱛᱳ ᱜᱤᱫᱽᱨᱟᱹ ᱦᱩᱭᱩᱜ ᱨᱮ ᱥᱮ ᱡᱟᱦᱟᱸᱭ ᱟᱹᱰᱤ ᱟᱹᱰᱤ ᱡᱳᱨ ᱨᱩᱣᱟᱹᱜ ᱠᱟᱱᱟ ᱛᱚ ᱯᱷᱟᱥᱴ ᱨᱮᱜᱮ ᱛᱚ ᱱᱚᱸᱰᱮ ᱜᱮᱞᱮ ᱤᱫᱤᱭᱮᱭᱟ ᱛᱚ ᱞᱟᱦᱟ ᱠᱷᱚᱡ ᱫᱚ ᱟᱹᱰᱤ ᱡᱟᱹᱥᱛᱤ ᱜᱮ ᱰᱮᱵᱞᱚᱯ ᱠᱟᱱᱟ ᱱᱚᱣᱟ ᱞᱟᱦᱟ ᱛᱮᱫᱚ ᱢᱤᱫᱴᱮᱡ ᱵᱟᱨᱭᱟ ᱨᱩᱢ ᱛᱮᱦᱮᱸ ᱠᱟᱱᱟ ᱱᱤᱛᱳᱜ ᱫᱚ ᱟᱭᱢᱟ ᱨᱩᱢ ᱠᱟᱱᱟ ᱟᱨ ᱥᱤᱴ ᱰᱮᱞᱤᱵᱷᱟᱨᱤ ᱞᱟᱹᱜᱤᱫ ᱥᱤᱴ ᱡᱮᱴᱟ ᱛᱮᱸᱦᱮᱱᱟ ᱚᱱᱟ ᱦᱚᱸ ᱯᱟᱸᱪ ᱪᱷᱚ ᱴᱤ ᱛᱮᱦᱮᱸᱱᱟ ᱞᱟᱦᱟ ᱱᱤᱛᱳᱜ ᱟᱭᱢᱟ ᱜᱟᱱ ᱜᱮ ᱡᱟᱹᱥᱛᱤᱣ ᱠᱟᱱᱟ ᱱᱤᱛᱳᱜ ᱢᱤᱫ ᱥᱚ ᱴᱤ ᱠᱷᱚᱡ ᱡᱟᱹᱥᱛᱤ ᱦᱟᱡᱟᱨ ᱴᱤ ᱜᱟᱱ ᱢᱤᱫ ᱥᱚ ᱠᱷᱚᱡ ᱦᱟᱡᱟᱨ ᱴᱤ ᱜᱟᱱ

ᱜᱚᱴᱟ ᱟᱛᱩ ᱨᱮᱜᱤ ᱰᱟᱠᱴᱚᱨ ᱫᱚᱠᱚ ᱪᱟᱞᱟᱣ ᱵᱟᱲᱟᱜᱼᱟ ᱟᱨ ᱪᱮᱠᱟᱯ ᱵᱟᱲᱟ ᱠᱚᱣᱟ ᱠᱚ ᱟᱨ ᱪᱮᱠᱟᱯ ᱵᱟᱲᱟ ᱠᱟᱛᱮᱫ ᱨᱟᱱᱮ ᱚᱞᱟᱢᱟ ᱦᱚᱸᱥᱯᱤᱴᱟᱞ ᱨᱮ ᱪᱟᱞᱟᱜ ᱢᱮ ᱦᱚᱸᱥᱯᱤᱴᱟᱞ ᱨᱮ ᱪᱟᱞᱟᱣ ᱠᱟᱛᱮᱫ ᱨᱟᱱᱮ ᱮᱢᱟᱢᱟ ᱩᱱᱤ ᱰᱟᱠᱴᱟᱨ ᱜᱤ ᱵᱚᱰᱤ ᱨᱮᱭᱟᱜ ᱯᱮᱥᱟᱨᱮ ᱪᱮᱠ ᱛᱟᱢᱟ ᱱᱚᱣᱟ ᱦᱳᱭᱛᱳ ᱪᱮᱫᱞᱮᱠᱟᱢ ᱟᱹᱭᱠᱟᱹᱣ ᱫᱟ ᱚᱱᱟ ᱞᱟᱹᱭᱟᱭ ᱢᱮ ᱰᱟᱠᱴᱟᱨ ᱟᱢᱟᱜ ᱦᱳᱭᱛᱚ ᱱᱮᱰᱮᱜᱮᱭ ᱚᱞᱟᱢᱟ ᱚᱲᱟᱜ ᱨᱮᱜᱮ ᱨᱟᱱ ᱠᱷᱟᱹᱞᱤ ᱪᱟᱞᱟᱜᱼᱟᱢ ᱟᱨ ᱨᱟᱱᱮᱢ ᱟᱹᱜᱩᱭᱟ ᱱᱤᱭᱟᱹ ᱜᱮ ᱥᱩᱵᱤᱫᱟ ᱠᱳᱱᱳ ᱞᱟᱭᱤᱱᱼᱴᱟᱭᱤᱱ ᱵᱟᱝ ᱦᱩᱭᱩᱜ ᱛᱟᱢᱟ